ᱥᱚᱨᱠᱟᱨ ᱴᱷᱮᱱ ᱠᱷᱚᱱ ᱪᱟᱥ ᱠᱟᱹᱢᱤᱨᱮ ᱪᱟᱥ ᱠᱟᱹᱢᱤ ᱞᱟᱹᱜᱤᱫ ᱱᱟᱣᱟᱛᱮ ᱵᱤᱡᱽᱞᱤ ᱪᱤᱠᱟᱹ ᱛᱮᱵᱚᱱ ᱧᱟᱢᱟ ᱧᱮᱞᱚᱜᱼᱟ ᱟᱵᱚ ᱡᱩᱫᱤ ᱥᱚᱨᱠᱟᱨᱟᱜ ᱵᱟᱝ ᱜᱚᱲᱚ ᱛᱮ ᱪᱟᱥ ᱠᱟᱹᱢᱤ ᱵᱟᱝ ᱟᱵᱚ ᱫᱚ ᱚᱲᱟᱜ ᱠᱚᱨᱮᱜ ᱪᱤᱠᱟᱹᱭᱟᱵᱚᱱ ᱡᱮ ᱵᱟᱹᱫᱽ ᱠᱷᱮᱛ ᱡᱩᱫᱤ ᱡᱟᱦᱟᱸᱭᱟᱜ ᱰᱷᱮᱨ ᱧᱚᱜ ᱢᱮᱱᱟᱜᱼᱟ ᱡᱮ ᱵᱟᱹᱫᱽ ᱠᱷᱮᱛ ᱠᱚ ᱵᱟᱹᱭᱥᱟᱹᱣ ᱠᱟᱛᱮ ᱥᱚᱨᱠᱟᱨ ᱴᱷᱮᱱ ᱡᱩᱫᱤ ᱚᱱᱠᱟᱜᱮ ᱫᱚᱨᱠᱟᱨ ᱜᱮᱛᱟᱵᱚᱱ ᱵᱮᱡᱟᱭ ᱛᱟᱦᱚᱞᱮ ᱥᱚᱨᱠᱟᱨ ᱡᱩᱫᱤ ᱯᱩᱭᱞᱩ ᱛᱮ ᱟᱵᱮᱫᱚᱱ ᱵᱚᱱ ᱮᱢᱟᱭᱟ ᱡᱮ ᱤᱧ ᱪᱟᱥ ᱠᱟᱹᱢᱤ ᱞᱟᱹᱜᱤᱫ ᱢᱤᱫᱴᱟᱝ ᱥᱟᱵᱢᱟᱨᱥᱟᱞ ᱫᱚᱨᱠᱟᱨ ᱛᱤᱧ ᱡᱮᱢᱚᱱ ᱠᱚᱛᱚᱠ ᱜᱩᱞᱳ ᱡᱟᱭᱜᱟ ᱨᱮᱫᱚ ᱧᱮᱞ ᱢᱮ ᱠᱮᱱᱮᱞ ᱵᱟᱹᱱᱩᱜ ᱪᱟᱥ ᱠᱟᱹᱢᱤ ᱟᱨ ᱩᱱᱤ ᱫᱚ ᱫᱷᱤᱨᱤ ᱡᱟᱭᱜᱟ ᱡᱮ ᱥᱮᱨᱚᱠᱚᱢ ᱫᱟᱜ ᱨᱮᱱᱟᱜ ᱵᱮᱵᱚᱥᱛᱷᱟ ᱵᱟᱹᱱᱩᱜᱼᱟ ᱛᱟᱦᱚᱞᱮ ᱩᱱᱠᱩ ᱦᱚᱸ ᱥᱚᱢᱚᱭ ᱢᱚᱛᱚ ᱪᱟᱥᱼᱵᱟᱥ ᱵᱟᱠᱚ ᱫᱟᱲᱮᱭᱟᱜᱼᱟ ᱮᱨᱯᱚᱨ ᱪᱟᱥᱼᱵᱟᱥ ᱠᱚ ᱪᱟᱥ ᱞᱮᱠᱷᱟᱱ ᱜᱩᱡᱩᱜᱼᱟ ᱥᱚᱢᱚᱭ ᱢᱚᱛᱚ ᱫᱟᱜ ᱵᱟᱭ ᱧᱟᱢᱟ ᱮᱱᱠᱷᱟᱱ ᱥᱚᱨᱠᱟᱨ ᱴᱷᱮᱱ ᱚᱵᱷᱤᱡᱳᱜᱽ ᱞᱮ ᱮᱢ ᱞᱮᱠᱷᱟᱱ ᱛᱟᱦᱚᱞᱮ ᱢᱤᱫᱴᱟᱝ ᱥᱟᱵᱽᱼᱢᱟᱨᱥᱟᱞ ᱦᱩᱭᱩᱜᱼᱟ ᱟᱨ ᱪᱟᱥᱼᱵᱟᱥ ᱦᱚᱸ ᱴᱷᱤᱠ ᱴᱷᱟᱠ ᱦᱩᱭᱩᱜᱼᱟ ᱥᱮ ᱦᱳᱭ ᱜᱟᱱᱚᱜᱼᱟ ᱟᱨ ᱱᱤᱡᱮᱨᱟᱜ ᱦᱚᱸ ᱪᱟᱥᱼᱵᱟᱥ ᱞᱮᱠᱷᱟᱱ ᱡᱮᱢᱚᱱ ᱴᱟᱠᱟ ᱯᱚᱭᱥᱟ ᱦᱚᱸᱢ ᱟᱨᱡᱟᱣ ᱫᱟᱲᱮᱭᱟᱜᱼᱟ ᱥᱮᱨᱚᱠᱚᱢ ᱜᱮ ᱚᱱᱟᱜᱮ ᱥᱚᱨᱠᱟᱨ ᱴᱷᱮᱱ ᱚᱵᱷᱤᱡᱳᱜᱽ ᱞᱟᱹᱭ ᱞᱮᱠᱷᱟᱱ ᱡᱷᱚᱛᱚ ᱠᱤᱪᱷᱩᱜᱮ ᱧᱟᱢᱚᱜᱼᱟ ᱟᱨ ᱧᱮᱞᱚᱜ ᱠᱟᱱ ᱱᱸᱰᱮ ᱞᱳᱰ ᱥᱮᱰᱤᱝ ᱠᱷᱟᱹᱛᱤᱨ ᱪᱟᱹᱥᱤ ᱠᱚᱫᱚ ᱪᱮᱫ ᱢᱩᱥᱠᱤᱞ ᱨᱮᱠᱚ ᱯᱟᱲᱟᱜᱼᱟ ᱞᱳᱰ ᱥᱮᱰᱤᱝ ᱞᱮᱠᱷᱟᱱ ᱞᱟᱹᱭ ᱜᱟᱱᱚᱜᱼᱟ ᱪᱟᱹᱥᱤ ᱠᱚᱫᱚ ᱱᱚᱣᱟᱜᱮ ᱡᱮ ᱥᱟᱵᱽᱼᱢᱟᱨᱥᱟᱞ ᱡᱩᱫᱤᱢ ᱵᱮᱱᱟᱣ ᱠᱮᱫᱟ ᱚᱱᱟ ᱫᱚ ᱞᱟᱹᱭ ᱜᱟᱱᱚᱜᱼᱟ ᱚᱱᱟ ᱫᱚ ᱤᱞᱮᱠᱴᱨᱤᱠ ᱡᱤᱱᱤᱥ ᱥᱮ ᱠᱟᱨᱮᱱᱴ ᱛᱮ ᱪᱟᱞᱟᱜᱼᱟ ᱠᱟᱨᱮᱱᱴ ᱞᱳᱰ ᱥᱮᱰᱤᱝ ᱞᱮᱱᱠᱷᱟᱱ ᱛᱳᱢᱟᱨ ᱠᱟᱨᱮᱱᱴ ᱪᱟᱞᱟᱣᱱᱟ ᱢᱮᱱᱠᱷᱟᱱ ᱫᱟᱜ ᱪᱤᱠᱟᱹᱛᱮ ᱨᱟᱠᱟᱵᱼᱟ ᱥᱮ ᱫᱟᱜ ᱪᱤᱠᱟᱹᱛᱮ ᱧᱟᱢᱟᱭ ᱫᱟᱜ ᱵᱟᱝᱠᱷᱟᱱ ᱫᱚ ᱪᱟᱥ ᱵᱟᱝ ᱜᱟᱱᱚᱜᱼᱟ ᱦᱳᱲᱳ ᱠᱚ ᱜᱩᱡᱩᱜᱼᱟ ᱨᱳᱜᱽ ᱧᱟᱢᱟᱭ ᱦᱟᱱᱟ ᱱᱚᱣᱟ ᱛᱤᱡᱩ ᱠᱚᱠᱚ ᱡᱚᱢᱟ ᱚᱱᱟᱛᱮ ᱞᱳᱰ ᱥᱮᱰᱤᱝ ᱞᱮᱱᱠᱷᱟᱱ ᱪᱟᱹᱥᱤ ᱠᱚ ᱱᱟᱱᱟ ᱨᱚᱠᱚᱢ ᱥᱮ ᱱᱟᱱᱟᱱ ᱡᱤᱱᱤᱥ ᱥᱮ ᱱᱟᱱᱟ ᱟᱱᱟᱴ ᱯᱟᱲᱟᱣ ᱫᱟᱲᱮᱭᱟᱜᱼᱟ ᱚᱱᱟᱛᱮ ᱞᱳᱰ ᱥᱮᱰᱤᱝ ᱞᱮᱱᱠᱷᱟᱱ ᱢᱟᱹᱱᱢᱤ ᱠᱚᱣᱟᱜ ᱥᱮ ᱪᱟᱹᱥᱤ ᱦᱚᱯᱚᱱ ᱠᱚᱣᱟᱜ ᱟᱹᱰᱤ ᱟᱱᱟᱴ ᱨᱮᱠᱚ ᱯᱟᱲᱟᱜᱼᱟ